ᱜᱷᱟᱨᱚᱸᱡᱽ ᱨᱮ ᱠᱚᱲᱟ ᱫᱚ ᱥᱚᱝᱥᱟᱨ ᱠᱚ ᱪᱟᱪᱞᱟᱣ ᱠᱟᱹᱣᱰᱤ ᱢᱩᱨᱟᱹᱭᱮ ᱠᱮᱴᱮᱡ ᱮᱫᱟ ᱟᱨ ᱛᱤᱨᱞᱟᱹ ᱫᱚ ᱥᱤᱠᱷᱱᱟᱹᱛ ᱪᱟᱞ ᱠᱟᱛᱮ ᱥᱟᱶᱛᱟᱭ ᱠᱮᱴᱮᱡ ᱮᱫᱟ